ᱱᱟᱦᱟᱜ ᱡᱩᱜᱽ ᱨᱮᱫᱚ ᱟᱭᱢᱟ ᱵᱷᱟᱥᱟ ᱜᱮ ᱪᱮᱫ ᱫᱚ ᱫᱚᱨᱠᱟᱨᱟ ᱪᱮᱫᱟᱜ ᱥᱮ ᱟᱭᱢᱟ ᱵᱷᱟᱥᱟ ᱪᱮᱫ ᱫᱚ ᱫᱚᱨᱠᱟᱨ ᱠᱟᱱᱟ ᱛᱤᱦᱤᱧ ᱟᱵᱚ ᱫᱮᱥ ᱵᱤᱫᱮᱥ ᱱᱤᱭᱟᱹ ᱫᱮᱥ ᱠᱷᱚᱱ ᱦᱟᱱᱟ ᱫᱮᱥ ᱠᱷᱚᱱ ᱵᱚᱱ ᱫᱟᱬᱟᱱ ᱠᱟᱱᱟ ᱛᱤᱦᱤᱧ ᱟᱵᱚ ᱵᱟᱨᱭᱟ ᱯᱮᱭᱟ ᱵᱷᱟᱥᱟ ᱪᱮᱫ ᱠᱟᱛᱮᱫ ᱟᱵᱚ ᱡᱩᱫᱤ ᱵᱟᱵᱚᱱ ᱪᱟᱞᱟᱜᱼᱟ ᱢᱮᱱᱛᱮ ᱟᱵᱚ ᱡᱟᱦᱟᱸᱛᱤᱥ ᱟᱵᱚᱣᱟᱜ ᱚᱥᱩᱵᱤᱛᱟ ᱦᱩᱭᱩᱜᱼᱟ ᱪᱮᱫᱟᱜ ᱥᱮ ᱢᱤᱫᱴᱮᱱ ᱫᱤᱥᱚᱢ ᱨᱮ ᱢᱤᱫᱴᱮᱱ ᱵᱷᱟᱥᱟ ᱮᱴᱟᱜ ᱫᱤᱥᱚᱢ ᱨᱮ ᱚᱱᱟ ᱦᱚᱸ ᱡᱩᱫᱟᱹ ᱵᱷᱟᱥᱟ ᱚᱱᱟ ᱞᱟᱹᱜᱤᱫ ᱛᱮ ᱵᱟᱨᱭᱟ ᱯᱮᱭᱟ ᱵᱷᱟᱥᱟ ᱫᱚ ᱪᱮᱫ ᱫᱚ ᱫᱚᱨᱠᱟᱨ ᱠᱟᱱᱟ ᱟᱨ ᱜᱤᱫᱽᱨᱟᱹ ᱠᱚᱦᱚᱸ ᱩᱱᱟᱹᱜ ᱚᱞᱚᱜ ᱯᱟᱲᱦᱟ ᱦᱚᱪᱚᱭᱮᱫ ᱠᱚᱣᱟ ᱵᱚᱱ ᱩᱱᱠᱩ ᱚᱞᱚᱜ ᱯᱟᱲᱦᱟᱣ ᱠᱟᱛᱮᱫ ᱦᱚᱸ ᱵᱟᱨᱭᱟ ᱯᱮᱭᱟ ᱵᱷᱟᱥᱟ ᱛᱮ ᱡᱮᱱᱚ ᱵᱚᱱ ᱚᱞᱚᱜ ᱯᱟᱲᱦᱟᱣ ᱦᱚᱪᱚ ᱫᱟᱲᱮᱭᱟᱠᱚ ᱢᱟ ᱵᱷᱚᱵᱤᱥᱥᱚᱛ ᱨᱮ ᱟᱠᱚ ᱚᱱᱠᱟ ᱫᱮᱥ ᱵᱤᱫᱮᱥ ᱠᱚ ᱫᱟᱬᱟᱱᱟ ᱡᱮᱱᱚ ᱚᱥᱩᱵᱤᱛᱟ ᱟᱞᱚ ᱦᱩᱭᱩᱜ ᱛᱟᱠᱚᱢᱟ ᱟᱠᱚᱣᱟᱜ ᱱᱤᱡᱮᱨ ᱵᱷᱚᱵᱤᱥᱥᱚᱛ ᱨᱮᱭᱟᱜ ᱡᱮᱱᱚ ᱱᱟᱯᱟᱭ ᱦᱩᱭᱩᱜ ᱛᱟᱠᱚ ᱢᱟ